ᱤᱧ ᱫᱚ ᱤᱧᱟᱹᱜ ᱵᱟᱜᱽᱣᱟᱱ ᱤᱧ ᱛᱤᱜᱤᱧ ᱵᱮᱱᱟᱣ ᱟᱠᱣᱟᱫᱼᱟ ᱵᱟᱜᱽᱣᱟᱱᱨᱮ ᱱᱟᱱᱟ ᱦᱩᱱᱟᱹᱨ ᱫᱟᱨᱮᱧ ᱨᱚᱦᱚᱭ ᱠᱮᱫᱟ ᱡᱚᱜᱼᱟᱜ ᱵᱤᱱ ᱡᱚᱜᱼᱟᱜ ᱡᱚᱣᱟᱜ ᱨᱮ ᱫᱚ ᱦᱩᱭᱭᱜ ᱠᱟᱱᱟ ᱪᱩᱰᱩ ᱠᱩᱫ ᱟᱨ ᱠᱟᱱᱴᱷᱟᱲ ᱟᱨᱦᱚᱸ ᱮᱢᱟᱱ ᱛᱮᱱᱟᱜ ᱠᱚ ᱵᱤᱡ ᱨᱤᱧ ᱨᱚᱦᱚᱭ ᱠᱮᱫᱟ ᱨᱟᱦᱮᱲ ᱦᱚᱛᱚᱫᱽ ᱥᱮ ᱟᱨᱦᱚᱸ ᱚᱱᱮᱠ ᱢᱮᱛᱟᱜ ᱠᱟᱱ ᱢᱤᱫ ᱯᱚᱨᱠᱟᱨ ᱨᱟᱡᱢᱟ ᱦᱮᱸ ᱨᱟᱡᱢᱟ ᱫᱚ ᱢᱤᱫᱴᱮᱱ ᱠᱚᱞᱟᱭ ᱠᱟᱱᱟ ᱮᱱᱛᱮᱫ ᱡᱚᱠᱷᱚᱱ ᱱᱚᱶᱟ ᱠᱚ ᱫᱟᱨᱮ ᱨᱚᱦᱚᱭ ᱵᱟᱲᱟ ᱠᱟᱛᱮᱫ ᱱᱚᱝᱠᱟᱱ ᱟᱹᱰᱤ ᱢᱚᱸᱡᱽ ᱡᱤᱭᱟᱹᱲ ᱜᱮ ᱫᱟᱨᱮᱭᱮᱱᱟ ᱢᱤᱫ ᱵᱚᱪᱷᱚᱨ ᱫᱚ ᱛᱟᱹᱜᱤ ᱛᱟᱲᱟᱜ ᱦᱩᱭᱮᱱ ᱛᱤᱧᱟᱹ ᱠᱷᱩᱥᱞᱟᱹᱣ ᱵᱟᱲᱟᱭᱤᱫᱟᱹᱧ ᱡᱮᱦᱮᱛᱩ ᱱᱚᱶᱟ ᱠᱚ ᱦᱟᱱᱟ ᱠᱚ ᱨᱚᱦᱚᱭ ᱵᱟᱲᱟᱭ ᱦᱩᱭᱩᱜ ᱠᱟᱱᱟ ᱚᱱᱟ ᱵᱤᱪᱨᱮ ᱮᱵᱚᱝ ᱵᱟᱨ ᱵᱚᱪᱷᱚᱨ ᱦᱩᱭ ᱮᱱᱟ ᱡᱚᱠᱷᱚᱱ ᱚᱱᱟ ᱫᱟᱨᱮ ᱪᱷᱚ ᱯᱷᱩᱴ ᱛᱤᱸᱜᱩᱭᱮᱱᱟ ᱛᱳ ᱚᱱᱟ ᱫᱟᱨᱮ ᱵᱩᱴᱟᱹ ᱞᱟᱛᱟᱨ ᱨᱮ ᱦᱮᱢᱟᱞ ᱩᱢᱩᱞ ᱡᱩᱰᱟᱹᱥᱤ ᱮᱠᱫᱚᱢ ᱟᱹᱰᱤ ᱢᱚᱸᱡᱽ ᱟᱹᱭᱠᱟᱹᱣᱮᱱᱟ ᱢᱚᱱᱮ ᱦᱩᱭᱩᱜ ᱠᱟᱱᱟ ᱱᱚᱶᱟ ᱫᱟᱨᱮ ᱞᱟᱛᱟᱨ ᱨᱮᱫᱚ ᱤᱥᱤ ᱜᱮ ᱢᱮᱱᱟᱜᱼᱟ ᱥᱮ ᱤᱧ ᱮᱥᱠᱟᱨ ᱫᱚ ᱵᱟᱝ ᱟᱨᱦᱚᱸ ᱰᱟᱝᱨᱟ ᱠᱚ ᱡᱟᱦᱟᱸᱭ ᱠᱚᱠᱚ ᱜᱩᱯᱤᱭᱮᱫ ᱠᱟᱱᱟ ᱥᱮ ᱟᱨᱦᱚᱸ ᱟᱰᱮ ᱯᱟᱥᱮ ᱨᱮᱱ ᱡᱟᱦᱟᱸᱭ ᱠᱚ ᱵᱟᱹᱭᱦᱟᱹᱲ ᱠᱚᱨᱮ ᱠᱚ ᱠᱟᱹᱢᱤ ᱠᱟᱱ ᱩᱱᱠᱩ ᱚᱱᱟ ᱫᱟᱨᱮ ᱵᱩᱴᱟᱹ ᱦᱮᱢᱟᱞ ᱩᱢᱩᱞ ᱧᱮᱞ ᱛᱮᱜᱮ ᱠᱚ ᱪᱟᱞᱟᱜ ᱠᱟᱱᱟ ᱛᱳ ᱚᱸᱰᱮ ᱧᱮᱞᱮᱫ ᱠᱚᱣᱟᱹᱧ ᱢᱟᱱᱮ ᱡᱤᱨᱟᱹᱣ ᱡᱤᱨᱟᱹᱣᱛᱮ ᱮᱠᱫᱚᱢ ᱡᱟᱹᱯᱤᱫ ᱦᱚᱠᱚ ᱡᱟᱹᱯᱤᱫ ᱫᱟᱲᱮᱭᱟᱜ ᱠᱟᱱᱟ ᱩᱱᱟᱹᱜ ᱡᱩᱰᱟᱹᱥᱤ ᱩᱱᱟᱹᱜ ᱦᱮᱢᱟᱞ ᱩᱢᱩᱞ ᱦᱮᱸ ᱛᱳ ᱩᱱᱠᱩ ᱦᱚᱲ ᱦᱚᱸᱠᱚ ᱢᱮᱱ ᱮᱫᱟ ᱱᱚᱝᱠᱟᱱ ᱤᱭᱟᱹ ᱛᱟᱦᱮᱱ ᱠᱷᱟᱱ ᱛᱚ ᱡᱟᱭᱜᱟ ᱠᱚ ᱛᱟᱦᱮᱱ ᱛᱟᱞᱮ ᱠᱷᱟᱱ ᱦᱚᱸ ᱛᱟᱦᱞᱮ ᱟᱞᱮ ᱦᱚᱸ ᱱᱚᱝᱠᱟᱞᱮ ᱵᱮᱱᱟᱣ ᱠᱮᱭᱟ ᱵᱟᱜᱟᱱ ᱦᱩᱸ ᱛᱳ ᱱᱚᱶᱟ ᱵᱟᱜᱟᱱ ᱨᱮ ᱧᱮᱞᱚᱜᱚᱜ ᱠᱟᱱᱟ ᱥᱩᱫᱷᱩ ᱵᱟᱜᱟᱱ ᱫᱚ ᱵᱟᱝ ᱚᱱᱟ ᱥᱟᱶᱛᱮ ᱟᱨᱦᱚᱸ ᱵᱷᱤᱛᱨᱤ ᱨᱮᱦᱚᱸ ᱟᱭᱢᱟ ᱠᱤᱪᱷᱩ ᱢᱮᱱᱟᱜᱼᱟ ᱡᱚᱢ ᱡᱤᱱᱤᱥᱟᱜ ᱦᱮᱸ ᱛᱳ ᱱᱚᱝᱠᱟ ᱜᱮ ᱡᱩᱫᱤ ᱵᱟᱹᱭ ᱵᱟᱹᱭᱛᱮ ᱥᱚᱢᱟᱡ ᱵᱮᱵᱚᱥᱛᱷᱟ ᱜᱮ ᱡᱩᱫᱤ ᱵᱟᱹᱭ ᱵᱟᱹᱭᱛᱮ ᱯᱟᱞᱴᱟᱣ ᱞᱮᱱᱠᱷᱟᱱ ᱦᱮᱸ ᱟᱨ ᱱᱚᱜᱼᱚ ᱱᱟ ᱯᱚᱫᱽᱫᱷᱚᱛᱤᱛᱮ ᱯᱟᱞᱴᱟᱣ ᱤᱫᱤ ᱞᱮᱱᱠᱷᱟᱱ ᱛᱟᱦᱞᱮ ᱡᱟᱦᱟᱸᱭ ᱟᱨ ᱥᱟᱫᱷᱟᱨᱚᱱ ᱯᱚᱨᱤᱵᱟᱨ ᱨᱮᱱᱟᱜ ᱦᱚᱸ ᱩᱱᱠᱩᱣᱟᱜ ᱦᱚᱸ ᱢᱤᱫᱴᱮᱱ ᱮᱠᱫᱚᱢ ᱨᱤᱞᱟᱹᱢᱟᱞᱟ ᱢᱤᱫᱴᱮᱱ ᱪᱤᱱᱛᱟᱹ ᱵᱷᱟᱵᱽᱱᱟ ᱛᱮᱭᱟᱨᱚᱜ ᱛᱟᱠᱚᱣᱟ ᱟᱨ ᱛᱮᱭᱟᱨ ᱞᱮᱱᱠᱷᱟᱱᱜᱮ ᱦᱩᱭᱩᱜ ᱠᱟᱱᱟ ᱚᱱᱟ ᱵᱷᱟᱵᱽᱱᱟ ᱡᱩᱫᱤ ᱦᱮᱡ ᱞᱮᱱᱠᱷᱟᱱ ᱢᱤᱫᱴᱟᱱ ᱥᱚᱢᱚᱭ ᱨᱮᱭᱟᱜ ᱰᱮᱵᱷᱞᱚᱯ ᱮᱵᱚᱝ ᱯᱚᱨᱤᱵᱟᱨ ᱨᱮᱭᱟᱜ ᱰᱮᱵᱷᱞᱚᱯ ᱢᱟ ᱦᱩᱭᱩᱜ ᱜᱮ ᱟᱨ ᱱᱚᱶᱟ ᱡᱮ ᱡᱩᱰᱟᱹᱥᱤ ᱮᱵᱚᱝ ᱦᱩᱭᱩᱜ ᱠᱟᱱᱟ ᱫᱷᱟᱹᱨᱛᱤ ᱨᱮᱭᱟᱜ ᱡᱟᱦᱟᱸᱴᱟᱜ ᱦᱩᱭᱩᱜ ᱠᱟᱱᱟ ᱚᱛ ᱨᱮᱭᱟᱜ ᱡᱮᱴᱟ ᱦᱩᱭᱩᱜ ᱠᱟᱱᱟ ᱫᱟᱨᱮ ᱨᱮᱭᱟᱜ ᱢᱤᱫᱴᱟᱱ ᱥᱚᱢᱯᱚᱨᱠᱚ ᱛᱮᱦᱤᱧ ᱡᱩᱫᱤ ᱵᱟᱝ ᱮ ᱫᱟᱜ ᱮᱫ ᱠᱟᱱ ᱛᱟᱨ ᱠᱟᱨᱚᱱ ᱫᱚ ᱦᱩᱭᱩᱜ ᱠᱟᱱᱟ ᱫᱟᱨᱮ ᱵᱟᱝ ᱛᱟᱦᱮᱸ ᱞᱮᱱᱠᱷᱟᱱ ᱫᱚ ᱨᱤᱢᱤᱞ ᱦᱚᱸᱵᱟᱝ ᱥᱟᱯᱲᱟᱣ ᱫᱟᱲᱮᱭᱟᱜᱼᱟ ᱟᱨ ᱫᱟᱨᱮ ᱱᱟᱲᱤ ᱛᱟᱦᱮᱱ ᱢᱟᱱᱮ ᱦᱩᱭᱩᱜ ᱠᱟᱱᱟ ᱨᱤᱢᱤᱞ ᱥᱟᱵ ᱥᱟᱵ ᱴᱟᱨᱦᱟᱣ ᱫᱟᱲᱮᱭᱟᱜᱼᱟ ᱥᱟᱵ ᱛᱤᱜᱩ ᱞᱮᱱᱠᱷᱟᱱᱜᱮ ᱫᱟᱜ ᱛᱮ ᱵᱟᱫᱽᱫᱷᱚ ᱦᱩᱭᱩᱜ ᱛᱟᱭᱟ ᱱᱚᱶᱟ ᱫᱚ ᱯᱨᱟᱠᱤᱨᱛᱤᱠ ᱮ ᱢᱮᱱ ᱮᱫᱟ ᱟᱫᱚ ᱱᱚᱜᱼᱚ ᱱᱟ ᱱᱤᱭᱚᱢ ᱡᱩᱫᱤ ᱵᱚᱱ ᱯᱷᱳᱞᱳᱭᱟ ᱛᱟᱦᱞᱮ ᱟᱵᱚ ᱦᱟᱯᱮᱱ ᱫᱤᱱᱨᱮ ᱡᱚᱢ ᱧᱩ ᱨᱮᱭᱟᱜ ᱥᱮ ᱫᱟᱜ ᱨᱮᱭᱟᱜ ᱠᱳᱱᱳ ᱥᱚᱢᱚᱥᱥᱟ ᱵᱟᱵᱚ ᱧᱟᱢᱟ ᱤᱧ ᱚᱱᱟᱛᱤᱧ ᱢᱮᱱᱟ ᱡᱮ ᱡᱚᱛᱚ ᱵᱮᱥᱤ ᱵᱮᱥᱤ ᱫᱟᱨᱮ ᱵᱚᱱ ᱨᱚᱦᱚᱭ ᱫᱟᱲᱮᱭᱟᱜᱼᱟ ᱡᱚᱛᱚ ᱵᱮᱥᱤ ᱵᱮᱥᱤ ᱵᱚᱱ ᱟᱨᱡᱟᱣ ᱫᱟᱲᱮᱭᱟᱜᱼᱟ ᱛᱚᱛᱚ ᱵᱮᱥᱤ ᱟᱵᱚ ᱞᱟᱵᱷ ᱵᱚᱱ ᱧᱟᱢᱟ ᱮᱵᱚᱝ ᱯᱨᱟᱠᱨᱤᱛᱤᱠ ᱨᱮᱭᱟᱜ ᱦᱚᱸ ᱞᱟᱵᱷ ᱮ ᱧᱟᱢᱟ ᱟᱨ ᱯᱨᱟᱠᱨᱤᱛᱤᱠ ᱞᱟᱵᱷ ᱮ ᱧᱟᱢ ᱞᱮᱠᱷᱟᱱ ᱟᱵᱚ ᱮ ᱫᱟᱱ ᱫᱟᱲᱮ ᱭᱟᱵᱚᱱᱟ ᱱᱤᱭᱟᱜᱮ ᱤᱧᱟᱹᱜ ᱠᱟᱛᱷᱟ ᱫᱚ ᱮᱵᱚᱝ ᱡᱚᱛᱚᱠᱷᱚᱡ ᱢᱟᱨᱟᱝ ᱨᱟᱹᱥᱠᱟᱹ ᱠᱟᱛᱷᱟ ᱱᱤᱭᱟᱹ ᱠᱚ ᱢᱮᱱ ᱠᱟᱛᱮᱫ ᱱᱤᱭᱟᱹ ᱠᱚᱧ ᱢᱮᱱ ᱮᱫ ᱛᱟᱸᱦᱮᱱᱟ ᱞᱟᱹᱭ ᱢᱩᱪᱟᱹᱫ ᱠᱮᱫᱟᱹ ᱤᱧ ᱫᱚ